ᱚᱞ ᱚᱠᱛᱚᱨᱮ ᱩᱫᱽᱜᱟᱹᱣ ᱨᱟᱠᱟᱵ

ᱢᱚᱱ ᱩᱨᱤᱡ ᱛᱟᱦᱮᱱ ᱠᱷᱟᱱ ᱫᱚ ᱱᱚᱣᱟ ᱢᱚᱱᱮ ᱵᱟᱹᱲᱤᱡ ᱩᱭᱦᱟᱹᱨ ᱨᱮᱱᱟᱜ ᱩᱭᱦᱟᱹᱨ ᱟᱹᱜᱩ ᱵᱟᱝ ᱫᱚᱨᱠᱟᱨᱚᱜᱼᱟ

ᱡᱟᱦᱟᱸ ᱵᱟᱹᱲᱤᱡ ᱞᱮᱠᱟᱱ ᱠᱟᱹᱢᱤ ᱮᱴᱟᱜ ᱦᱚᱲ ᱥᱟᱶ ᱡᱚᱴᱟᱣ ᱫᱟᱬᱟᱱ

ᱡᱟᱛᱨᱟ ᱯᱟᱛᱟ ᱱᱚᱣᱟ ᱵᱟᱹᱲᱤᱡ ᱞᱮᱠᱟᱱ ᱠᱟᱹᱢᱤ ᱪᱮᱫ ᱞᱟᱦᱟᱜ ᱨᱮᱭᱟᱜ ᱫᱚ ᱢᱚᱱ ᱫᱚ ᱩᱨᱤᱡ ᱫᱚ ᱵᱟᱭ ᱛᱟᱦᱮᱱᱟ ᱢᱚᱱ ᱩᱨᱤᱡ ᱢᱮᱱ ᱞᱮᱠᱷᱟᱱ ᱱᱚᱣᱟ ᱢᱚᱱᱮ ᱟᱠᱚᱴ ᱞᱟᱹᱜᱤᱫ ᱛᱮ

ᱞᱮᱠᱟ ᱞᱟᱪᱷᱟ ᱨᱮ ᱚᱞ ᱠᱟᱛᱮᱫ ᱫᱚᱦᱚ ᱚᱱᱟ ᱨᱮᱱᱟᱜ ᱢᱟᱱᱟᱣᱼᱵᱟᱛᱟᱣ ᱫᱚᱦᱚᱛᱮ ᱯᱟᱲᱟᱜᱼᱟ ᱥᱮᱛᱟᱜ ᱨᱮ ᱢᱤᱫ ᱵᱮᱲᱟ ᱚᱱᱟ ᱢᱚᱱᱮ ᱩᱨᱤᱡ ᱫᱚᱦᱚ ᱞᱟᱹᱜᱤᱫ ᱚᱞᱚᱜ ᱟᱢ ᱯᱚᱲᱦᱚᱱᱚᱜ ᱟᱢ

ᱱᱤᱡᱮᱨᱟᱜ ᱠᱟᱹᱢᱤ ᱨᱮᱢ ᱛᱟᱦᱮᱱᱟ ᱚᱱᱟ ᱢᱚᱱ ᱟᱠᱚᱴ ᱞᱟᱹᱜᱤᱫ ᱫᱚᱦᱚ ᱞᱟᱹᱜᱤᱫ ᱛᱮ ᱡᱟᱦᱟᱸ ᱥᱮᱫ ᱮᱱᱮᱡᱼᱥᱮᱨᱮᱧ ᱩᱭᱦᱟᱹᱨ ᱥᱮᱫ ᱟᱞᱚ ᱫᱚᱦᱚ ᱠᱟᱛᱮᱫ ᱟᱢᱟᱜ ᱵᱮᱥᱼᱵᱩᱜᱤ ᱰᱟᱦᱟᱨ ᱨᱮ ᱛᱟᱦᱮᱱ ᱞᱟᱹᱲᱜᱤᱫ ᱠᱷᱟᱱ ᱫᱚ ᱟᱹᱭᱩᱵ ᱵᱮᱲᱟ ᱥᱮᱛᱟᱜ ᱵᱮᱲᱟ ᱚᱱᱟ ᱚᱞᱟᱢ ᱨᱚᱲᱟᱢ ᱥᱮᱨᱮᱧᱟᱢ ᱮᱱ ᱮᱱᱟᱝ ᱜᱮ ᱱᱚᱣᱟ ᱨᱮᱱᱟᱜ ᱡᱤᱣᱤ ᱦᱚᱲᱢᱚ ᱫᱚ ᱢᱚᱱ ᱩᱨᱤᱡ ᱢᱤᱫ ᱞᱮᱠᱟᱛᱟᱢ ᱛᱟᱦᱮᱱᱟ